ᱟᱞᱮᱭᱟᱜ ᱴᱚᱞᱟ ᱯᱟᱲᱟᱨᱮ ᱡᱟᱦᱟᱸ ᱜᱮ ᱢᱮᱱᱟᱜᱼᱟ ᱥᱩᱨ ᱥᱩᱯᱩᱨ ᱢᱟᱱᱮ ᱢᱤᱫ ᱫᱷᱟᱣ ᱚᱱᱠᱟ ᱚᱠᱛᱚ ᱦᱮᱡ ᱞᱮᱱᱟ ᱫᱩ ᱦᱟᱡᱟᱨ ᱩᱱᱤᱥ ᱨᱮ ᱡᱟᱦᱟᱸ ᱠᱳᱨᱳᱱᱟ ᱵᱮᱢᱟᱨ ᱵᱚᱱ ᱢᱮᱛᱟᱜᱟᱜ ᱠᱟᱱᱟ ᱡᱟᱦᱟᱸ ᱯᱩᱨᱟᱹ ᱫᱤᱥᱚᱢ ᱢᱟᱱᱮ ᱦᱮᱡ ᱞᱮᱱᱟ ᱵᱟᱰᱟᱭ ᱟᱠᱟᱫ ᱜᱮᱭᱟᱵᱚᱱ ᱡᱷᱚᱛᱚ ᱦᱚᱲ ᱩᱱ ᱚᱠᱛᱚ ᱢᱟᱱᱮ ᱴᱚᱞᱟ ᱯᱟᱲᱟᱨᱮ ᱟᱞᱮ ᱢᱟ ᱱᱟᱞᱦᱟ ᱡᱚᱝ ᱦᱚᱲ ᱱᱟᱞᱦᱟ ᱱᱚᱛᱮ ᱨᱮ ᱢᱮᱱᱟᱜ ᱞᱮᱭᱟ ᱮᱱᱠᱷᱟᱱ ᱩᱱ ᱡᱚᱠᱷᱚᱱ ᱡᱚᱠᱷᱚᱱ ᱚᱠᱟ ᱛᱮᱦᱚᱸ ᱵᱟᱠᱚ ᱳᱰᱳᱠ ᱪᱚᱪᱚᱣᱟᱜ ᱠᱟᱱ ᱛᱟᱦᱮᱱ ᱚᱠᱟ ᱦᱚᱸ ᱵᱟᱝᱜᱮ ᱚᱱᱮ ᱚᱲᱟᱜ ᱨᱮ ᱡᱚᱢ ᱦᱚᱸ ᱵᱮᱥ ᱛᱮ ᱵᱟᱢ ᱧᱟᱢᱟ ᱫᱟᱜ ᱦᱚᱸ ᱵᱟᱭ ᱧᱟᱢᱚᱜᱼᱟ ᱜᱚᱴᱟ ᱩᱠᱩ ᱩᱠᱩᱛᱮ ᱢᱟᱱᱮ ᱟᱹᱜᱩ ᱦᱩᱭᱩᱜ ᱠᱟᱱ ᱛᱟᱦᱮᱱ ᱢᱟᱱᱮ ᱟᱹᱰᱤ ᱠᱚᱥᱴᱚ ᱦᱩᱭᱩᱜ ᱠᱟᱱᱟ ᱛᱟᱦᱮᱱ ᱩᱱ ᱚᱠᱛᱚᱜᱮ ᱟᱞᱮ ᱴᱚᱞᱟᱯᱟᱲᱟ ᱦᱚᱲ ᱠᱚ ᱚᱱᱮ ᱰᱟᱠᱴᱚᱨ ᱚᱲᱟᱜ ᱞᱮ ᱤᱫᱤ ᱫᱟᱲᱮᱭᱟᱫ ᱠᱚᱣᱟ ᱦᱚᱲᱠᱚ ᱢᱟᱱᱮ ᱡᱟᱦᱟᱱᱟᱜ ᱵᱮᱵᱚᱥᱛᱷᱟ ᱦᱚᱸ ᱵᱟᱝ ᱦᱩᱭᱩᱜ ᱠᱟᱱ ᱛᱟᱦᱮᱱ ᱩᱱ ᱚᱠᱛᱚ ᱫᱚ ᱩᱱ ᱡᱚᱠᱷᱚᱱ ᱜᱮ ᱢᱤᱫ ᱵᱟᱨ ᱦᱚᱲ ᱫᱚ ᱢᱟᱱᱮ ᱚᱲᱟᱜ ᱨᱮᱜᱮ ᱠᱚ ᱵᱚᱸᱜᱟ ᱛᱟᱞᱟᱭᱮᱱᱟ ᱚᱱᱟ ᱚᱠᱛᱚ ᱜᱮ ᱟᱹᱰᱤ ᱢᱟᱱᱮ ᱵᱚᱛᱚᱨ ᱜᱮ ᱵᱩᱡᱷᱟᱹᱜ ᱠᱟᱱ ᱛᱟᱦᱮᱸᱫ ᱟᱹᱰᱤ ᱵᱚᱛᱚᱨ ᱟᱹᱰᱤ ᱵᱚᱛᱚᱨ ᱢᱟᱱᱮ ᱵᱚᱦᱩᱛ ᱵᱚᱛᱚᱨ ᱤᱭᱟᱹ ᱦᱮᱡ ᱞᱮᱱᱟ ᱥᱛᱤᱛᱷᱤ ᱩᱱ ᱡᱚᱠᱷᱚᱱ ᱜᱮ ᱜᱷᱚᱴᱚᱱᱟ ᱜᱷᱟᱴᱟᱣ ᱞᱮᱱᱟ ᱛᱟᱦᱞᱮ ᱢᱟᱱᱮ ᱟᱹᱰᱤ ᱥᱚᱠᱛᱚ ᱚᱱᱟᱜᱮ ᱚᱱᱟᱜᱮ ᱩᱭᱦᱟᱹᱨ ᱞᱮᱠᱷᱟᱱ ᱢᱟᱱᱮ ᱟᱹᱰᱤ ᱵᱟᱹᱲᱤᱡ ᱵᱩᱡᱷᱟᱹᱜᱼᱟ ᱚᱱᱠᱟ ᱜᱷᱚᱴᱚᱱᱟ ᱫᱚ ᱩᱱ ᱡᱚᱠᱷᱚᱱ ᱜᱮ ᱧᱮᱞ ᱞᱮᱱᱟ ᱩᱱ ᱡᱚᱠᱷᱚᱱ ᱜᱮᱞᱮ ᱧᱮᱞ ᱞᱮᱜᱼᱟ ᱚᱱᱟᱜᱤᱧ ᱢᱮᱱᱮᱜᱼᱟ ᱢᱟᱱᱮ ᱵᱮᱥ ᱵᱟᱭ ᱵᱩᱡᱷᱟᱹᱣ ᱞᱮᱱᱟ